ᱡᱤᱞ ᱯᱤᱴᱷᱟᱹ ᱪᱮᱫ ᱞᱮᱠᱟ ᱠᱟᱛᱮᱢ ᱤᱥᱤᱱᱟ ᱯᱚᱨᱛᱷᱚᱢ ᱨᱮ ᱥᱤᱢ ᱤᱧ ᱜᱚᱡ ᱠᱮᱫᱮᱭᱟ ᱜᱚᱡ ᱠᱟᱛᱮᱜ ᱤᱧ ᱯᱩᱴᱩᱨᱮᱭᱟ ᱯᱩᱴᱩᱨ ᱠᱟᱛᱮᱜ ᱟᱵᱟᱨ ᱥᱮᱸᱜᱮᱞ ᱨᱤᱧ ᱨᱚ ᱠᱮᱫᱮᱭᱟ ᱨᱚ ᱠᱟᱛᱮᱜ ᱟᱫᱚ ᱟᱹᱨᱩᱜ ᱯᱷᱟᱨᱪᱟᱭᱤᱭᱟᱹᱧ ᱟᱹᱨᱩᱜ ᱯᱷᱟᱨᱪᱟ ᱠᱟᱛᱮᱜ ᱟᱫᱚᱧ ᱠᱩᱴᱤᱭᱮᱭᱟ ᱠᱩᱴᱤᱭᱮᱭᱟᱹᱧ ᱮᱱᱠᱷᱟᱱ ᱫᱚᱢᱮ ᱥᱮᱲᱟ ᱦᱚᱸ ᱫᱚᱢᱮ ᱠᱟᱹᱴᱤᱡ ᱦᱚᱸ ᱵᱟᱝ ᱢᱟᱡᱷᱟᱹᱨᱤ ᱢᱟᱡᱷᱟᱹᱨᱤ ᱠᱩᱴᱤ ᱠᱟᱛᱮᱜ ᱫᱮᱭᱟ ᱤᱧ ᱡᱤᱞ ᱚᱱᱠᱟ ᱜᱮ ᱠᱚᱥᱟᱣᱟᱹᱧ ᱥᱩᱱᱩᱢᱤᱧ ᱫᱩᱞ ᱠᱮᱫᱟ ᱠᱚᱲᱦᱟ ᱨᱮ ᱯᱮᱭᱟᱡᱽ ᱨᱟᱹᱥᱩᱱ ᱟᱫᱟ ᱮᱢ ᱠᱟᱛᱮᱜ ᱢᱟᱱᱮ ᱡᱤᱞ ᱨᱮᱱᱟᱜ ᱡᱟᱵᱚᱛᱤᱭᱟᱹ ᱢᱚᱥᱚᱞᱟ ᱮᱢ ᱠᱟᱛᱮᱜ ᱚᱱᱟ ᱡᱤᱞ ᱤᱧ ᱠᱚᱥᱟᱣ ᱠᱮᱫᱟ ᱵᱩᱞᱩᱝ ᱠᱚ ᱮᱢ ᱠᱟᱛᱮᱜ ᱟᱫᱚ ᱛᱟᱨᱯᱚᱨᱮ ᱥᱟᱨᱡᱚᱢ ᱥᱟᱠᱟᱢ ᱯᱟᱹᱴᱤ ᱟᱠᱟᱫᱤᱧ ᱯᱟᱛᱲᱟᱧ ᱵᱮᱱᱟᱣ ᱟᱠᱟᱫᱟ ᱛᱟᱨᱯᱚᱨᱮ ᱯᱟᱛᱲᱟ ᱠᱟᱛᱮᱜ ᱛᱟᱵᱽ ᱨᱮ ᱦᱚᱞᱚᱝ ᱟᱨ ᱡᱤᱞ ᱤᱧ ᱠᱚᱥᱟᱣ ᱟᱠᱟᱫ ᱛᱟᱦᱮᱱᱠᱷᱟᱱ ᱚᱱᱟ ᱨᱤᱧ ᱥᱤᱯᱤᱭᱟ ᱥᱤᱯᱤ ᱛᱮ ᱟᱨ ᱦᱚᱸ ᱯᱟᱛᱲᱟ ᱨᱮ ᱥᱩᱱᱩᱢ ᱤᱧ ᱡᱚᱜ ᱟᱜ ᱟ ᱦᱟᱞᱠᱟ ᱦᱟᱞᱠᱟ ᱡᱟᱦᱟ ᱫᱚ ᱯᱤᱴᱷᱟᱹᱭ ᱢᱮ ᱪᱷᱟᱲᱟᱣ ᱜᱚᱫᱚᱜ ᱟ ᱛᱟᱨᱯᱚᱨᱮ ᱚᱱᱟ ᱡᱟᱦᱟ ᱭᱟᱜ ᱦᱚᱞᱚᱝ ᱟᱨ ᱡᱤᱞ ᱤᱧ ᱥᱤᱯᱤᱭᱟᱠᱟᱜ ᱫᱚ ᱚᱱᱟ ᱯᱟᱛᱲᱟ ᱛᱤᱧ ᱢᱮᱞᱟᱣᱟ ᱢᱮᱞᱟᱣ ᱦᱚᱛᱮᱜ ᱛᱮ ᱟᱨ ᱢᱤᱫ ᱴᱮᱱ ᱪᱮᱛᱟᱱ ᱨᱤᱧ ᱯᱟᱛᱲᱟ ᱞᱟᱫᱮᱭᱟᱫᱟ ᱞᱟᱫᱮᱭᱟᱜ ᱛᱮ ᱛᱷᱚᱲᱟ ᱠᱟᱨᱟᱦᱤ ᱨᱮ ᱫᱷᱤᱯᱟᱹᱣ ᱠᱮᱫᱟ ᱥᱮᱸᱜᱮᱞ ᱦᱚ ᱡᱟᱦᱟ ᱫᱚ ᱚᱞᱯᱚ ᱧᱚᱜ ᱡᱩᱞᱟᱜ ᱦᱩᱭᱩᱜ ᱟ ᱫᱚᱢᱮ ᱦᱚᱸ ᱡᱮᱢᱚᱱ ᱟᱞᱚᱭ ᱡᱩᱞᱩᱜ ᱢᱟ ᱵᱟᱝ ᱠᱷᱟᱱ ᱨᱚᱝᱜᱚᱜ ᱟᱛᱚ ᱫᱮᱭᱟ ᱟᱨ ᱦᱚᱸ ᱢᱤᱫ ᱫᱷᱟᱣ ᱨᱮ ᱦᱩᱭ ᱡᱚᱠᱷᱚᱱ ᱯᱤᱴᱷᱟᱹ ᱤᱥᱤᱱ ᱮᱱᱟ ᱛᱟᱨᱯᱚᱨᱮ ᱟᱵᱟᱨ ᱤᱧ ᱩᱞᱴᱟᱹᱣ ᱟ ᱩᱞᱴᱟᱹᱣ ᱦᱚᱫᱟᱭ ᱛᱟᱨᱯᱚᱨᱮ ᱤᱱᱠᱟᱹ ᱠᱟᱛᱮᱜ ᱜᱤ ᱤᱥᱤᱱ ᱮᱱᱟ ᱡᱤᱞ ᱯᱤᱴᱷᱟᱹ